ᱠᱟᱹᱯᱤ ᱵᱩᱨᱩ ᱠᱟᱹᱯᱤ ᱵᱩᱨᱩ ᱥᱩᱨ ᱨᱮᱜᱮ ᱟᱵᱚ ᱫᱷᱟ ᱨᱛᱤ ᱡᱟᱠᱟᱛ ᱨᱮᱱ ᱦᱚᱲ ᱥᱟᱱᱟᱢ ᱜᱮᱵᱚᱱ ᱵᱟᱲᱟᱭᱟ ᱪᱮ ᱥᱟᱱᱛᱟᱲᱤ ᱯᱟᱹᱨᱥᱤ ᱞᱟᱹᱜᱤᱫ ᱡᱟᱦᱟᱸ ᱪᱤᱠᱤ ᱵᱮᱱᱟᱣ ᱠᱟᱫᱟ ᱡᱟᱦᱟᱸ ᱢᱤᱫ ᱠᱟᱛᱷᱟ ᱛᱮᱵᱚᱱ ᱞᱟᱹᱭᱟ ᱥᱟᱱᱛᱟᱲ ᱠᱚᱣᱟᱜ ᱢᱮᱫ ᱢᱟᱨᱥᱟᱞ ᱞᱟᱹᱜᱤᱫ ᱡᱟᱦᱟᱸ ᱪᱤᱠᱤ ᱵᱮᱱᱟᱣ ᱴᱚ ᱠᱟᱜ ᱵᱚᱱ ᱯᱚᱸᱰᱤᱛ ᱨᱟᱹᱜᱷᱩᱱᱟᱛᱷ ᱢᱩᱨᱢᱩ ᱩᱱᱤᱭᱟᱜ ᱚᱱᱟ ᱥᱩᱨ ᱜᱚᱡ ᱦᱚᱲᱢᱚ ᱛᱚᱯᱟ ᱢᱮᱱᱟᱜ ᱛᱟᱭᱟ ᱚᱱᱟ ᱴᱷᱟᱶ ᱨᱮ ᱚᱱᱟ ᱠᱟᱹᱯᱤ ᱵᱩᱨᱩ ᱥᱩᱨ ᱨᱮᱜᱮ ᱚᱱᱟ ᱥᱟᱶᱛᱮ ᱩᱱᱤ ᱥᱩᱨ ᱥᱩᱯᱩᱨ ᱨᱮᱜᱮ ᱟᱡᱨᱮᱱ ᱚᱲᱟᱜ ᱜᱚᱢᱠᱮᱭᱟᱜ ᱦᱚᱸ ᱜᱚᱡ ᱦᱚᱲᱢᱚ ᱚᱸᱰᱮ ᱴᱷᱟᱶ ᱢᱮᱱᱟᱜᱼᱟ ᱟᱫᱚ ᱫᱤᱥᱚᱢ ᱡᱟᱠᱟᱛ ᱨᱮᱱ ᱦᱚᱲ ᱠᱚᱢ ᱵᱮᱥᱤ ᱥᱟᱱᱟᱢ ᱜᱮᱵᱚᱱ ᱵᱟᱲᱟᱭᱟ ᱡᱮ ᱚᱱᱟ ᱴᱷᱟᱶ ᱨᱮᱫᱚ ᱱᱚᱣᱟ ᱯᱷᱮᱵᱽᱨᱟᱨᱤ ᱛᱮᱭᱤᱥ ᱛᱟᱹᱨᱤᱠᱷ ᱤᱝᱨᱮᱡᱤ ᱢᱟᱹᱦᱤᱛ ᱯᱟᱲᱟᱜ ᱠᱟᱱᱟ ᱦᱟᱸᱜ ᱜᱩᱨᱩ ᱧᱮᱯᱮᱞ ᱠᱚ ᱪᱟᱞᱟᱜᱼᱟ ᱟᱹᱰᱤ ᱴᱚᱴᱷᱟ ᱠᱷᱚᱱ ᱜᱮ ᱱᱚᱰᱮᱵᱚᱱ ᱪᱟᱞᱟᱣ ᱞᱮᱱᱠᱷᱟᱱ ᱱᱚᱣᱟ ᱴᱚᱴᱷᱟ ᱨᱮᱱᱟᱜ ᱡᱟᱦᱟᱸ ᱴᱷᱟᱶ ᱠᱟᱱᱟ ᱱᱚᱶᱟ ᱨᱮᱵᱚᱱ ᱧᱮᱞ ᱧᱟᱢᱟ ᱡᱮ ᱜᱩᱨᱩ ᱜᱚᱢᱠᱮ ᱟᱭᱟᱜ ᱡᱟᱦᱟᱸ ᱯᱚᱛᱚᱵ ᱚᱞ ᱚᱠᱛᱚ ᱡᱟᱦᱟᱸ ᱴᱷᱟᱶ ᱨᱮ ᱫᱩᱲᱩᱵ ᱠᱟᱛᱮᱫ ᱚᱞᱮᱫ ᱛᱟᱦᱮᱸ ᱚᱱᱟ ᱚᱲᱟᱜ ᱱᱤᱛᱟᱹᱜ ᱦᱚᱸ ᱢᱮᱱᱟᱜ ᱜᱮᱭᱟ ᱟᱨ ᱪᱤᱠᱤ ᱡᱟᱦᱟᱸ ᱠᱟᱹᱯᱤ ᱵᱩᱨᱩ ᱠᱷᱚᱱ ᱚᱱᱮ ᱧᱟᱢ ᱞᱮᱫ ᱠᱚ ᱚᱱᱟ ᱵᱩᱨᱩ ᱦᱚᱸ ᱚᱱᱟ ᱥᱩᱨ ᱨᱮᱜᱮ ᱢᱮᱱᱟᱜᱼᱟ ᱟᱨ ᱥᱮᱨᱮᱧ ᱨᱮᱵᱚᱱ ᱟᱸᱡᱚᱢ ᱠᱟᱫᱟ ᱡᱟᱞᱟ ᱯᱩᱠᱷᱨᱤ ᱚᱱᱟ ᱯᱩᱠᱷᱨᱤ ᱦᱚᱸ ᱚᱱᱟ ᱥᱩᱨ ᱨᱮᱜᱮ ᱢᱮᱱᱟᱜᱼᱟ ᱞᱟᱹᱭᱟᱠᱚ ᱵᱟᱝᱢᱟ ᱜᱩᱨᱩ ᱜᱚᱢᱠᱮ ᱚᱸᱰᱮ ᱠᱷᱚᱱ ᱯᱚᱛᱚᱵ ᱮ ᱚᱞᱟ ᱚᱸᱰᱮ ᱡᱟᱦᱟᱸ ᱢᱤᱫ ᱚᱲᱟᱜ ᱢᱮᱱᱟᱜ ᱚᱱᱟ ᱚᱲᱟᱜ ᱨᱮ ᱡᱤᱨᱟᱹᱣ ᱠᱟᱛᱮ ᱜᱮ ᱚᱞᱮᱫ ᱛᱟᱦᱮᱱᱟ ᱟᱵᱚᱣᱟᱜ ᱥᱟᱶᱛᱟ ᱨᱮᱱᱟᱜ ᱠᱟᱛᱷᱟ ᱠᱚ ᱩᱭᱦᱟᱹᱨ ᱩᱭᱦᱟᱹᱨᱛᱮ ᱟᱨ ᱚᱱᱟ ᱡᱟᱞᱟ ᱯᱩᱠᱷᱨᱤ ᱨᱮᱜᱮ ᱯᱟᱭᱨᱟᱜ ᱠᱟᱱ ᱛᱟᱦᱮᱱᱟᱭ ᱚᱱᱟ ᱠᱷᱟᱹᱛᱤᱨ ᱤᱧ ᱫᱚᱹᱧ ᱢᱮᱱᱟ ᱫᱷᱟᱹᱨᱛᱤ ᱡᱟᱠᱛ ᱨᱮᱱ ᱦᱚᱲ ᱱᱚᱣᱟ ᱢᱟᱹᱦᱤᱛ ᱨᱮ ᱪᱟᱞᱟᱜ ᱢᱟᱵᱚᱱ ᱜᱩᱨᱩ ᱧᱮᱯᱮᱞ ᱜᱟᱫᱮᱞ ᱜᱟᱫᱮᱞ ᱟᱨ ᱱᱚᱣᱟ ᱴᱷᱟᱶ ᱨᱮ ᱡᱟᱦᱟᱸ ᱛᱮᱛᱮᱫ ᱠᱚ ᱢᱮᱱᱟᱜᱼᱟ ᱡᱟᱦᱟᱸ ᱵᱟᱰᱟᱭ ᱛᱮᱱᱟᱜ ᱢᱮᱱᱟᱜᱼᱟ ᱡᱟᱦᱟᱸ ᱧᱮᱞ ᱨᱮᱱᱟᱜ ᱢᱮᱱᱟᱜᱼᱟ ᱚᱱᱟ ᱠᱚᱵᱚᱱ ᱛᱩᱢᱟᱹᱞ ᱟᱜᱩᱭ ᱢᱟ ᱟᱨ ᱟᱵᱚᱨᱮᱱ ᱯᱚᱸ ᱯᱚᱝᱲᱟ ᱠᱚᱵᱚᱱ ᱵᱟᱰᱟᱭ ᱪᱚ ᱠᱚᱢᱟ ᱚᱱᱟ ᱠᱷᱟᱹᱛᱤᱨ ᱤᱧ ᱫᱚᱹᱧ ᱢᱮᱱᱟ ᱱᱤᱦᱟᱹᱛ ᱜᱮ ᱪᱟᱞᱟᱜ ᱞᱮᱠ ᱠᱟᱱᱟ ᱱᱚᱠᱟᱱᱟᱜ ᱴᱷᱟᱶ ᱨᱮᱫᱚ